ᱱᱚᱣᱟ ᱠᱩᱠᱞᱤ ᱨᱮᱱᱟᱜ ᱛᱮᱞᱟ ᱫᱚ ᱦᱩᱭᱩᱜ ᱠᱟᱱᱟ ᱡᱮᱛᱮ ᱠᱷᱚᱱ ᱵᱮᱥ ᱠᱩᱠᱞᱤ ᱨᱮᱱᱟᱜ ᱡᱮᱛᱮ ᱠᱷᱚᱱ ᱵᱮᱥ ᱛᱮᱞᱟ ᱫᱚ ᱦᱩᱭᱩᱜ ᱠᱟᱱᱟ ᱢᱤᱫᱴᱤᱡ ᱜᱟᱹᱭ ᱜᱟᱹᱭ ᱡᱩᱫᱤ ᱵᱚᱱ ᱟᱹᱥᱩᱞᱮᱭᱟ ᱡᱟᱦᱟᱸ ᱞᱮᱠᱟ ᱠᱩᱠᱞᱤ ᱨᱮ ᱞᱟᱹᱭᱮᱫᱟᱭ ᱡᱟᱱᱣᱟᱨ ᱟᱹᱥᱩᱞ ᱨᱮᱭᱟᱜ ᱠᱟᱹᱢᱤᱦᱚᱨᱟ ᱡᱟᱦᱟᱸ ᱠᱤᱪᱷᱩ ᱥᱟᱫᱷᱟᱨᱚᱱ ᱦᱚᱨᱟ ᱫᱚ ᱪᱮᱫ ᱟᱨ ᱚᱠᱟ ᱪᱮᱫ ᱞᱮᱠᱟ ᱢᱩᱪᱟᱹᱫ ᱩᱥᱩᱨ ᱨᱮ ᱮᱥᱮᱨ ᱠᱚᱣᱟᱭ ᱱᱚᱣᱟ ᱠᱩᱠᱞᱤ ᱨᱮᱭᱟᱜ ᱛᱮᱞᱟ ᱫᱚ ᱱᱤᱭᱟᱹᱜᱮ ᱦᱩᱭᱩᱜ ᱠᱟᱱᱟ ᱡᱮ ᱢᱤᱫᱴᱟᱱ ᱜᱟᱹᱭ ᱡᱩᱫᱤ ᱵᱚᱱ ᱫᱚᱦᱚᱭᱮᱭᱟᱵᱚᱱ ᱮᱸᱰᱮᱠᱷᱟᱱ ᱜᱟᱹᱭ ᱨᱮ ᱮᱦᱚᱵ ᱠᱷᱚᱱᱟᱜ ᱢᱩᱪᱟᱹᱫ ᱫᱷᱟᱹᱵᱤᱡ ᱛᱮ ᱟᱹᱰᱤᱜᱟᱱ ᱟᱨᱡᱟᱣ ᱟᱨᱡᱟᱣ ᱮᱢᱟ ᱵᱚᱱᱟᱭ ᱡᱟᱦᱟᱸ ᱞᱮᱠᱟ ᱡᱩᱫᱤᱵᱚᱱ ᱞᱟᱹᱭᱵᱚᱱ ᱮᱦᱚᱵ ᱨᱮ ᱜᱩᱨᱤᱡ ᱵᱟᱹᱫᱽ ᱨᱮ ᱞᱟᱜᱟᱜᱼᱟ ᱯᱚᱨᱮᱛᱮ ᱜᱟᱹᱭ ᱡᱩᱫᱤ ᱢᱟᱨᱟᱝᱼᱚᱜ ᱟᱭ ᱮᱸᱰᱮᱠᱷᱟᱱ ᱢᱟᱨᱟᱝ ᱞᱮᱱᱠᱷᱟᱱ ᱛᱚᱣᱟᱭ ᱮᱢᱟᱭ ᱦᱚᱯᱚᱱ ᱠᱚᱣᱟᱭ ᱩᱱᱤ ᱦᱚᱯᱚᱱ ᱦᱚᱸ ᱠᱟᱹᱢᱤᱨᱮ ᱞᱟᱜᱟᱜᱼᱟᱭ ᱟᱨ ᱛᱚᱣᱟ ᱵᱮᱵᱽᱥᱟ ᱠᱟᱛᱮᱫ ᱦᱚᱸ ᱯᱚᱭᱥᱟ ᱟᱨᱡᱟᱣ ᱜᱟᱱᱚᱜᱼᱟ ᱚᱱᱟ ᱵᱟᱵᱚᱫᱛᱮ ᱡᱩᱫᱤ ᱧᱮᱞ ᱦᱩᱭᱩᱜᱼᱟ ᱜᱟᱹᱭ ᱵᱟᱫ ᱠᱟᱛᱮᱫ ᱠᱷᱟᱱ ᱢᱳᱥ ᱛᱮᱦᱚᱸ ᱱᱟᱯᱟᱭ ᱜᱮᱭᱟ ᱩᱱᱤᱦᱚᱸ ᱚᱱᱠᱟᱜᱮ ᱧᱟᱢᱚᱜᱼᱟ ᱮᱦᱚᱵ ᱨᱮ ᱩᱱᱤ ᱠᱟᱹᱡ ᱡᱚᱛᱚᱱ ᱦᱩᱭᱩᱜᱼᱟ ᱡᱳᱜᱟᱣ ᱡᱚᱛᱚᱱ ᱦᱩᱭᱩᱜᱼᱟ ᱜᱷᱟᱥ ᱠᱚ ᱮᱢᱟᱭ ᱦᱩᱭᱩᱜᱼᱟ ᱵᱩᱥᱩᱵ ᱠᱚ ᱮᱢᱟᱭ ᱦᱩᱭᱩᱜᱼᱟ ᱚᱱᱠᱟ ᱠᱟᱛᱮᱫ ᱦᱟᱨᱟᱼᱵᱩᱨᱩᱭᱮ ᱦᱩᱭᱩᱜᱼᱟ ᱦᱟᱨᱟᱼᱵᱩᱨᱩ ᱠᱟᱛᱮᱫ ᱢᱟᱨᱟᱝ ᱜᱮᱠᱷᱟᱱ ᱢᱤᱭᱦᱩᱭ ᱦᱚᱯᱚᱱᱮᱭᱟ ᱢᱤᱭᱦᱩ ᱦᱚᱯᱚᱱ ᱞᱮᱠᱷᱟᱱ ᱛᱚᱣᱟ ᱧᱟᱢᱚᱜᱼᱟ ᱡᱟᱦᱟᱸᱜᱮ ᱮᱦᱚᱵ ᱨᱮ ᱛᱟᱦᱮᱸ ᱠᱟᱱᱟ ᱚᱱᱟ ᱜᱩᱨᱤᱡ ᱨᱮ ᱠᱟᱹᱢᱤ ᱮᱢᱟᱭ ᱚᱱᱟ ᱯᱚᱨᱮᱛᱮ ᱡᱚᱠᱷᱚᱱ ᱦᱚᱯᱚᱱᱮᱭᱟᱭ ᱦᱚᱯᱚᱱ ᱢᱟᱨᱟᱝᱼᱚᱜ ᱟᱭ ᱦᱚᱯᱚᱱ ᱩᱱᱤ ᱵᱟᱹᱫᱽ ᱵᱟᱹᱭᱦᱟᱹᱲ ᱨᱮ ᱠᱟᱹᱢᱤ ᱞᱟᱜᱟᱜᱼᱟᱭ ᱰᱟᱝᱨᱟ ᱡᱩᱫᱤ ᱦᱩᱭᱩᱜᱼᱟᱭ ᱮᱱᱠᱷᱟᱱ ᱫᱚ ᱥᱤᱭᱚᱜ ᱨᱮ ᱠᱟᱹᱢᱤ ᱞᱟᱜᱟᱜᱼᱟᱭ ᱟᱨ ᱡᱩᱫᱤ ᱯᱮᱸᱴᱷᱟᱲ ᱜᱟᱹᱭ ᱠᱚ ᱦᱩᱭᱩᱜᱼᱟ ᱮᱱᱠᱷᱟᱱ ᱩᱱᱤᱦᱚᱸ ᱯᱚᱨᱮᱛᱮ ᱩᱱᱤ ᱜᱟᱹᱭ ᱞᱮᱠᱟᱜᱮ ᱟᱨᱦᱚᱸ ᱯᱚᱨᱮᱛᱮ ᱱᱮᱥᱞᱮ ᱵᱟᱲᱦᱟᱣᱟᱭ ᱛᱳ ᱚᱱᱠᱟᱛᱮ ᱢᱮᱱ ᱜᱟᱱᱚᱜᱼᱟ ᱢᱤᱫᱴᱤᱡ ᱜᱟᱹᱭ ᱫᱚ ᱮᱦᱚᱵ ᱠᱷᱚᱱᱟᱜ ᱢᱩᱪᱟᱹᱫ ᱫᱷᱟᱹᱵᱤᱡᱛᱮ ᱡᱚᱛᱚᱣᱟᱜ ᱜᱮ ᱮᱢᱟ ᱵᱚᱱᱟᱭ ᱟᱨ ᱚᱱᱟ ᱫᱚ ᱵᱮᱵᱽᱥᱟ ᱨᱮᱦᱚᱸ ᱵᱚᱱ ᱟᱹᱜᱩ ᱫᱟᱲᱮᱭᱟᱜ ᱟᱵᱚᱱ ᱟᱨ ᱵᱟᱝᱠᱷᱟᱱ ᱫᱚ ᱯᱚᱭᱥᱟ ᱴᱟᱠᱟ ᱟᱨᱡᱟᱣ ᱨᱮᱦᱚᱸᱵᱚᱱ ᱟᱹᱜᱩ ᱫᱟᱲᱮᱭᱟᱜᱼᱟ ᱵᱚᱱ ᱟᱨ ᱢᱩᱪᱟᱹᱫ ᱦᱟᱹᱵᱤᱡ ᱠᱟᱹᱣᱰᱤ ᱟᱨᱡᱟᱣ ᱨᱮᱱᱟᱜ ᱫᱚ ᱱᱚᱣᱟᱜᱮ ᱡᱮᱛᱮ ᱠᱷᱚᱱ ᱱᱟᱯᱟᱭ ᱛᱮᱞᱟ ᱫᱚ ᱠᱟᱱᱟ ᱢᱤᱫᱴᱤᱡ ᱜᱟᱹᱭ ᱫᱚᱦᱚ ᱞᱮᱠᱷᱟᱱ ᱮᱦᱚᱵ ᱠᱷᱚᱱᱟᱜ ᱜᱩᱨᱤᱡ ᱴᱷᱮᱱ ᱠᱷᱚᱱ ᱛᱚᱣᱟ ᱮᱢᱚᱜᱼᱟᱭ ᱛᱚᱣᱟ ᱴᱷᱮᱱ ᱠᱷᱚᱱᱦᱚᱸ ᱯᱩᱭᱥᱟᱹ ᱦᱩᱭᱩᱜᱼᱟ ᱚᱱᱟ ᱯᱚᱨᱮᱛᱮ ᱢᱤᱭᱦᱩ ᱵᱟᱹᱪᱷᱩᱨᱮ ᱮᱢᱚᱜᱼᱟᱭ ᱦᱚᱯᱚᱱᱮᱭᱟᱭ ᱚᱱᱟ ᱛᱮᱦᱚᱸ ᱯᱚᱭᱥᱟᱹ ᱟᱨᱡᱟᱣ ᱜᱟᱱᱚᱜᱼᱟ ᱟᱨ ᱚᱱᱟ ᱯᱚᱨᱮᱛᱮ ᱩᱱᱤ ᱜᱟᱹᱭ ᱡᱩᱫᱤ ᱜᱩᱡᱩᱜᱼᱟᱭ ᱚᱱᱟ ᱯᱚᱨᱮᱛᱮ ᱚᱱᱟ ᱦᱟᱨᱛᱟ ᱛᱮᱦᱚᱸ ᱟᱹᱰᱤᱜᱟᱱ ᱞᱟᱹᱠᱛᱤᱭᱟᱱ ᱥᱟᱢᱟᱱ ᱠᱚ ᱵᱮᱱᱟᱣ ᱟᱠᱚ ᱚᱱᱟ ᱛᱮᱦᱚᱸ ᱯᱚᱭᱥᱟ ᱟᱨᱡᱟᱣ ᱜᱟᱱᱚᱜᱼᱟ